ᱤᱧᱟᱹᱜ ᱧᱩᱛᱩᱢ ᱛᱮ ᱤᱧᱟᱹᱜ ᱧᱩᱛᱩᱢ ᱛᱮ ᱚᱲᱟᱜ ᱵᱮᱱᱟᱣ ᱞᱟᱹᱜᱤᱫ ᱧᱩᱛᱩᱢ ᱛᱤᱧ ᱦᱮᱡ ᱟᱠᱟᱱᱟ ᱠᱚ ᱢᱮᱱᱮᱜᱼᱟ ᱵᱟᱝ ᱫᱚ ᱤᱧᱟᱹᱜ ᱧᱩᱛᱩᱢᱛᱮ ᱦᱮᱡ ᱟᱠᱟᱱᱟ ᱥᱮ ᱵᱟᱝᱜᱮ ᱚᱱᱟᱢᱟ ᱵᱟᱹᱧ ᱵᱟᱰᱟᱭᱟ ᱫᱚ ᱤᱧᱤᱧ ᱵᱞᱚᱠ ᱥᱮᱫ ᱤᱧ ᱪᱟᱞᱟᱜ ᱠᱟᱱᱟ ᱤᱧ ᱪᱮᱫ ᱠᱚᱠᱚ ᱜᱟᱞᱢᱟᱨᱟᱣ ᱞᱟᱹᱜᱤᱫ ᱤᱧ ᱪᱟᱞᱟᱜ ᱠᱟᱱᱟ ᱟᱸᱰᱮ ᱪᱮᱫ ᱠᱚᱠᱚ ᱢᱤᱛᱟᱹᱧᱟ ᱚᱱᱟᱧ ᱪᱤᱠᱟᱹᱭᱟ ᱤᱧ ᱢᱟᱧ ᱟᱸᱡᱚᱢ ᱧᱚᱜ ᱠᱟᱜᱼᱟ ᱥᱮ ᱦᱮᱡ ᱟᱠᱟᱱᱟ ᱤᱧᱟᱹᱜ ᱧᱩᱛᱩᱢ ᱟᱫᱚ ᱦᱮᱡ ᱟᱠᱟᱱᱟ ᱥᱮ ᱵᱟᱭ ᱦᱮᱡ ᱟᱠᱟᱱᱟ ᱚᱱᱟ ᱫᱚ ᱱᱟᱜ ᱵᱞᱚᱠ ᱥᱮᱫ ᱨᱮᱜᱮ ᱠᱚ ᱞᱟᱹᱭᱟᱹᱧᱟ ᱤᱧᱫᱚ ᱤᱧ ᱮᱱᱠᱷᱟᱱ ᱫᱚ ᱪᱮᱫ ᱪᱮᱫ ᱰᱚᱠᱳᱢᱮᱱᱴᱥ ᱠᱚ ᱪᱮᱫ ᱪᱮᱫ ᱠᱟᱜᱚᱡᱽ ᱯᱚᱛᱨᱚ ᱠᱚ ᱡᱚᱢᱟ ᱦᱩᱭᱩᱜ ᱛᱤᱧᱟᱹ ᱚᱱᱟ ᱠᱚᱢᱟ ᱵᱟᱹᱧ ᱵᱟᱰᱟᱭᱟ ᱟᱫᱚ ᱯᱷᱚᱴᱳ ᱠᱚ ᱥᱮ ᱟᱫᱷᱟᱨ ᱠᱟᱨᱰ ᱠᱚ ᱥᱮ ᱯᱮᱱ ᱠᱟᱨᱰ ᱠᱚ ᱪᱮᱫ ᱠᱚ ᱮᱱᱛᱮᱫ ᱡᱚᱢᱟ ᱦᱩᱭᱩᱜ ᱠᱟᱱᱟ ᱯᱷᱚᱨᱢ ᱠᱚᱠᱚ ᱯᱮᱨᱮᱡᱮᱜᱼᱟ ᱚᱱᱟ ᱞᱟᱹᱜᱤᱫ ᱤᱧ ᱜᱟᱞᱢᱟᱨᱟᱣᱤᱧ ᱦᱮᱡ ᱟᱠᱟᱱᱟ ᱢᱮᱱᱫᱚ ᱡᱟᱦᱟᱸ ᱞᱮᱠᱟᱛᱮ ᱤᱧᱟᱹᱜ ᱵᱟᱭ ᱦᱮᱡ ᱟᱠᱟᱱ ᱠᱷᱟᱱ ᱡᱟᱦᱟᱸ ᱞᱮᱠᱟᱛᱮ ᱡᱟᱦᱟᱸᱭ ᱴᱷᱮᱱ ᱵᱤ ᱰᱤ ᱳ ᱴᱷᱮᱱ ᱠᱷᱚᱱᱟᱜ ᱦᱚᱸ ᱜᱟᱯᱟᱞᱢᱟᱨᱟᱣ ᱠᱟᱛᱮᱫ ᱤᱧᱟᱹᱜ ᱚᱲᱟᱜ ᱵᱮᱱᱟᱣ ᱨᱮᱱᱟᱜ ᱯᱚᱭᱥᱟ ᱴᱟᱠᱟ ᱫᱚ ᱧᱟᱢ ᱢᱟᱨᱜᱤᱧ ᱢᱮᱱᱛᱮᱧ ᱦᱮᱡ ᱟᱠᱟᱱᱟ ᱚᱱᱟᱜᱮ ᱪᱤᱠᱟᱹᱛᱮ ᱚᱲᱟᱜ ᱡᱷᱚᱛᱚ ᱦᱚᱲ ᱠᱚ ᱵᱮᱱᱟᱣ ᱠᱮᱜᱼᱟ ᱟᱨ ᱤᱧᱟᱹᱜ ᱜᱮ ᱱᱤᱛᱳᱜ ᱫᱷᱟᱹᱵᱤᱡ ᱧᱩᱛᱩᱢ ᱛᱤᱧ ᱵᱟᱭ ᱦᱮᱡ ᱟᱠᱟᱱᱟ ᱚᱱᱟ ᱠᱷᱟᱹᱛᱤᱨᱜᱮ ᱤᱧ ᱱᱚᱣᱟ ᱜᱟᱯᱟᱞᱢᱟᱨᱟᱣ ᱞᱟᱹᱜᱤᱫ ᱤᱧ ᱦᱮᱡ ᱟᱠᱟᱱᱟ